ᱡᱳᱜᱽ ᱵᱮᱭᱟᱢ ᱫᱚ ᱦᱚᱲᱢᱚ ᱥᱟᱨᱤᱨᱤᱠ ᱫᱤᱠ ᱛᱷᱮᱠᱮ ᱯᱷᱤᱴᱱᱮᱥ ᱦᱚᱲᱢᱚᱭ ᱫᱚᱦᱚᱭᱟ ᱥᱮ ᱫᱟᱹᱲ ᱞᱮᱠᱷᱟᱡ ᱦᱚᱲᱢᱚ ᱦᱚᱸ ᱢᱚᱡᱽ ᱛᱟᱦᱮᱱᱟ ᱵᱩᱠ ᱰᱟᱣᱩᱱ ᱮᱠᱥᱮᱥᱟᱭᱤᱡᱽ ᱥᱮ ᱭᱳᱜᱟ ᱠᱚ ᱠᱚᱨᱟᱣ ᱞᱮᱠᱷᱟᱡ ᱦᱚᱲᱢᱚ ᱯᱷᱤᱴ ᱛᱟᱦᱮᱱᱟ ᱥᱤᱠᱥ ᱯᱮᱠ ᱠᱚ ᱦᱚᱲᱢᱚ ᱵᱚᱰᱤ ᱴᱚᱰᱤ ᱠᱚ ᱛᱟᱸᱜᱽᱲᱟ ᱢᱚᱡᱽ ᱵᱩᱛ ᱵᱩᱡᱷᱟᱹᱜᱼᱟ ᱵᱮᱭᱟᱢ ᱞᱮᱱᱠᱷᱟᱡ ᱟᱹᱰᱤ ᱢᱚᱡᱽ ᱢᱚᱡᱽ ᱟᱹᱭᱠᱟᱹᱜᱼᱟ ᱥᱮ ᱵᱮᱭᱟᱢ ᱵᱟᱲᱟ ᱠᱟᱛᱮᱫ ᱵᱚᱞ ᱜᱟᱛᱮ ᱠᱚ ᱟᱹᱰᱤ ᱢᱚᱡᱽ ᱟᱹᱭᱠᱟᱹᱜᱼᱟ ᱨᱟᱣᱟᱞ ᱜᱮ ᱫᱟᱹᱲ ᱵᱟᱲᱟᱨᱮ ᱚᱱᱠᱟ ᱵᱮᱭᱟᱢ ᱞᱮᱱᱠᱷᱟᱡ ᱦᱚᱸ ᱟᱹᱰᱤ ᱠᱷᱚᱱ ᱟᱹᱰᱤ ᱱᱟᱯᱟᱭ ᱜᱮ ᱛᱟᱦᱮᱱᱟ ᱥᱮ ᱟᱹᱰᱤ ᱱᱟᱯᱟᱭ ᱵᱩᱡᱷᱟᱹᱜᱼᱟ